ᱯᱷᱩᱴᱵᱚᱞ ᱜᱨᱟᱩᱱᱰ ᱨᱮᱫᱚ ᱜᱟᱛᱮ ᱠᱚᱞᱮ ᱦᱩᱭ ᱵᱟᱲᱟ ᱦᱚᱪᱚᱭᱟ ᱥᱮ ᱮᱱᱴᱨᱤ ᱠᱚ ᱡᱟᱦᱟᱸᱭ ᱜᱮ ᱡᱟᱦᱟᱸ ᱡᱟᱭᱜᱟ ᱠᱷᱚᱱᱮ ᱦᱮᱡ ᱞᱮᱱᱠᱷᱟᱡ ᱩᱱᱤ ᱜᱮ ᱥᱟᱵ ᱫᱟᱲᱮᱭᱟᱜ ᱥᱮ ᱯᱨᱟᱭᱤᱡᱽ ᱮᱢᱟᱱ ᱛᱮᱭᱟᱜ ᱠᱚ ᱛᱟᱦᱮᱱᱟ ᱚᱠᱚᱭ ᱢᱚᱡᱽ ᱮ ᱜᱟᱛᱮ ᱟᱭ ᱚᱱᱠᱟ ᱢᱚᱡᱽ ᱧᱚᱜ ᱜᱮ ᱯᱨᱟᱭᱤᱡᱽ ᱮ ᱧᱟᱢᱟ ᱥᱮ ᱱᱚᱝᱠᱟᱜᱮ ᱥᱯᱳᱨᱴ ᱠᱚ ᱦᱩᱭ ᱵᱟᱲᱟᱜᱼᱟ ᱢᱚᱡᱽ ᱜᱮ ᱡᱟᱦᱟᱸᱭ ᱡᱟᱦᱟᱸ ᱡᱟᱭᱜᱟ ᱠᱚᱨᱮᱱ ᱮ ᱦᱮᱡ ᱞᱮᱱᱠᱷᱟᱡ ᱩᱱᱤᱜᱮ ᱥᱚᱦᱚᱡᱳᱜᱤᱛᱟᱭ ᱮᱢᱟ ᱜᱟᱛᱮ ᱨᱮ